ᱟᱹᱛᱩ ᱠᱚᱨᱮᱱ ᱦᱟᱲᱟᱢ ᱦᱚᱲ ᱠᱚᱫᱚ ᱟᱭᱢᱟ ᱞᱮᱠᱟ ᱠᱷᱮᱞᱳᱰ ᱜᱮᱠᱚ ᱠᱷᱮᱞᱳᱜᱼᱟ ᱪᱮᱫᱟᱜ ᱥᱮ ᱟᱠᱚᱣᱟᱜ ᱦᱚᱲᱢᱚ ᱠᱚ ᱵᱷᱟᱹᱜᱤ ᱫᱚᱦᱚᱭ ᱞᱟᱹᱜᱤᱫ ᱛᱮ ᱥᱮᱛᱟᱜ ᱨᱮ ᱢᱳᱨᱱᱤᱝ ᱚᱣᱟᱨᱠ ᱟᱨ ᱚᱱᱟ ᱥᱟᱶᱛᱮ ᱟᱭᱢᱟ ᱵᱮᱭᱟᱢ ᱠᱚᱠᱚ ᱠᱚᱨᱟᱣᱟ ᱟᱨ ᱟᱹᱭᱩᱵ ᱵᱮᱞᱟ ᱫᱚ ᱵᱚᱞ ᱮᱱᱮᱡ ᱠᱚ ᱧᱮᱞ ᱥᱟᱶᱼᱥᱟᱶᱛᱮ ᱟᱠᱚ ᱠᱚᱦᱚᱸ ᱠᱚ ᱢᱤᱫ ᱵᱟᱨ ᱠᱚ ᱠᱷᱮᱞᱳᱜᱼᱟ ᱟᱨᱦᱚᱸ ᱧᱤᱫᱟᱹ ᱠᱟᱛᱮᱫ ᱫᱚ ᱜᱚᱲᱚᱢ ᱠᱚᱲᱟ ᱜᱚᱲᱚᱢ ᱠᱩᱲᱤ ᱠᱚ ᱠᱩᱫᱩᱢ ᱠᱚᱠᱚ ᱟᱬᱛᱤᱭᱟᱠᱚᱣᱟ ᱡᱟᱦᱟᱸᱞᱮᱠᱟ ᱛᱮ ᱟᱠᱚ ᱨᱤᱱᱤᱡ ᱜᱚᱲᱚᱢ ᱠᱚᱲᱟ ᱜᱚᱲᱚᱢ ᱠᱩᱲᱤ ᱠᱚ ᱟᱛᱟᱝ ᱟᱞᱟᱝ ᱮᱛᱟᱝ ᱦᱟᱛᱟᱝ ᱜᱤᱫᱟᱹᱨ ᱠᱚ ᱵᱮᱱᱟᱜ ᱢᱟ ᱚᱱᱟ ᱨᱮᱱᱟᱜ ᱠᱚ ᱨᱤᱠᱟᱹᱭᱟ ᱚᱱᱟ ᱥᱟᱶᱛᱮ ᱞᱟᱹᱭ ᱠᱟᱛᱷᱟ ᱵᱷᱮᱱᱛᱟ ᱠᱟᱛᱷᱟ ᱠᱚᱦᱚᱸ ᱠᱚ ᱟᱬᱛᱤ ᱜᱮᱭᱟ ᱟᱭᱢᱟ ᱞᱮᱠᱟ